ᱤᱧ ᱯᱤ ᱮᱢ ᱠᱮ ᱵᱷᱤ ᱚᱣᱟᱭ ᱠᱳᱨᱥ ᱥᱟᱱᱟᱧ ᱠᱟᱱᱟ ᱟᱫᱚ ᱯᱤ ᱮᱢ ᱠᱮ ᱵᱷᱤ ᱚᱣᱟᱭ ᱫᱚ ᱪᱮᱫ ᱠᱟᱱᱟ ᱪᱮᱫ ᱠᱳᱨᱥ ᱠᱟᱱᱟ ᱪᱮᱫ ᱠᱚ ᱪᱤᱠᱟᱹᱭᱟ ᱪᱮᱫ ᱠᱚ ᱯᱟᱲᱦᱟᱜ ᱟᱪᱮ ᱪᱮᱫ ᱠᱚ ᱠᱟᱹᱢᱤᱭᱟ ᱚᱱᱟᱫᱚ ᱵᱟᱹᱧ ᱵᱟᱲᱟᱭᱟ ᱤᱧ ᱚᱠᱟ ᱞᱮᱠᱟᱛᱮ ᱚᱱᱟᱧ ᱠᱳᱨᱥ ᱤᱧ ᱠᱚᱢᱯᱤᱞᱤᱴᱟ ᱚᱱᱟᱧ ᱠᱳᱨᱥ ᱤᱧ ᱯᱩᱨᱟᱹᱣᱟ ᱚᱱᱟ ᱪᱮᱫ ᱞᱮᱠᱟᱛᱤᱧ ᱪᱤᱠᱟᱭᱟ ᱚᱱᱟ ᱞᱟᱹᱭᱟᱹᱧ ᱯᱮ